ᱟᱫᱚ ᱫᱚᱝ ᱢᱟ ᱜᱟᱱᱚᱜ ᱜᱮᱭᱟ ᱥᱮᱨᱮᱧ ᱡᱟᱦᱟᱸ ᱞᱮᱠᱟ ᱵᱟᱦᱟ ᱥᱚᱦᱨᱟᱭ ᱠᱚ ᱮᱴᱟᱜ ᱮᱴᱟᱜ ᱚᱠᱛᱚ ᱨᱮ ᱥᱮᱨᱮᱧ ᱵᱟᱝ ᱜᱟᱱᱚᱜᱚᱜᱼᱟ ᱚᱱᱟ ᱛᱟᱞᱟᱨᱮ ᱵᱟᱹᱲᱛᱤ ᱫᱚᱵᱚᱱ ᱩᱭᱦᱟᱹᱨᱟ ᱥᱮᱨᱮᱧ ᱫᱚ ᱞᱟᱜᱽᱬᱮ ᱞᱟᱜᱽᱬᱮ ᱫᱚ ᱡᱟᱦᱟᱸ ᱛᱤᱨᱮᱜᱮ ᱜᱟᱱᱚᱜᱼᱟ ᱟᱨ ᱡᱷᱚᱛᱚ ᱚᱠᱛᱚ ᱨᱮᱜᱮ ᱜᱟᱱᱚᱜᱼᱟ ᱛᱚ ᱚᱱᱟ ᱞᱮᱠᱟᱛᱮ ᱱᱚᱣᱟ ᱥᱮᱨᱮᱧ ᱰᱷᱮᱨ ᱫᱷᱚᱞᱤᱧ ᱠᱩᱥᱤᱭᱟᱜᱼᱟ ᱡᱟᱱᱟᱢ ᱱᱟᱭᱳ ᱛᱚᱣᱟ ᱫᱟᱨᱮ ᱠᱟᱹᱢᱤᱨᱮ ᱨᱚᱲᱟᱹᱧ ᱵᱤᱱ ᱱᱚᱜᱼᱚ ᱱᱚᱝᱠᱟᱱᱟᱜ ᱞᱟᱜᱽᱬᱮ ᱥᱮᱨᱮᱧ ᱟᱨᱦᱚᱸ ᱞᱮᱛᱟᱲ ᱢᱮᱱᱟᱜ ᱟᱠᱟᱫ ᱜᱮᱭᱟ ᱱᱚᱣᱟ ᱡᱟᱦᱟᱸᱭ ᱠᱚᱠᱚ ᱡᱟᱱᱟᱢ ᱟᱠᱟᱫ ᱵᱚᱱᱟ ᱱᱚᱣᱟ ᱥᱮᱨᱮᱧ ᱛᱮᱥᱨᱟ ᱠᱷᱚᱱ ᱵᱚᱱ ᱩᱭᱦᱟᱹᱨ ᱦᱚᱸ ᱵᱚᱱ ᱩᱭᱦᱟᱹᱨ ᱠᱚᱣᱟ ᱡᱟᱱᱟᱢ ᱟᱭᱳ ᱛᱚᱣᱟ ᱫᱟᱨᱮ ᱡᱮ ᱩᱱᱠᱩ ᱡᱟᱱᱟᱢ ᱫᱟᱛᱟ ᱡᱟᱦᱟᱸᱭ ᱫᱷᱟᱹᱨᱛᱤ ᱨᱮᱠᱚ ᱟᱬᱜᱚᱣ ᱠᱟᱫ ᱵᱚᱱᱟ ᱱᱚᱜᱼᱚ ᱱᱚᱣᱟ ᱥᱮᱨᱮᱧ ᱠᱚ ᱚᱱᱟ ᱞᱮᱠᱟ ᱵᱟᱹᱲᱛᱤ ᱫᱚᱵᱚᱱ ᱠᱩᱥᱤᱭᱟᱜᱼᱟ